ᱦᱮᱸ ᱢᱟᱹᱱᱤᱠ ᱤᱧ ᱞᱟᱹᱭ ᱮᱫᱟ ᱳᱻ ᱦᱮᱸ ᱟᱞᱮ ᱢᱤᱫᱴᱟᱝ ᱯᱷᱩᱴᱵᱚᱞ ᱴᱤᱢ ᱢᱮᱱᱟᱜ ᱠᱟᱜ ᱛᱟᱞᱮᱭᱟ ᱟᱫᱚ ᱦᱟᱜ ᱱᱮᱛᱟᱨ ᱫᱚ ᱚᱱᱠᱟ ᱯᱨᱮᱠᱴᱤᱥ ᱫᱚ ᱦᱟᱜ ᱵᱟᱞᱮ ᱯᱨᱮᱠᱴᱤᱥ ᱫᱟ ᱪᱷᱳᱴᱳ ᱠᱷᱟᱴᱳ ᱠᱷᱮᱞ ᱠᱚᱫᱚᱞᱮ ᱥᱟᱵ ᱵᱟᱲᱟᱮᱫ ᱜᱮᱭᱟ

ᱦᱮᱸ ᱚᱱᱟ ᱢᱟᱛᱚ ᱱᱟᱯᱟᱭ ᱠᱟᱛᱷᱟ ᱠᱟᱱᱟ ᱠᱳᱪ ᱮᱢ ᱞᱮᱠᱷᱟᱱ ᱠᱷᱮᱞ ᱫᱚ ᱢᱳᱴᱟᱢᱩᱴᱤ ᱞᱮᱠᱷᱮᱞ ᱠᱟᱱᱟ ᱦᱟᱜ ᱩᱱᱟᱹ ᱵᱷᱟᱜᱮ ᱴᱷᱤᱠ ᱫᱚ ᱵᱟᱝ ᱟᱫᱚ ᱢᱤᱫᱴᱟᱝ ᱡᱚᱫᱤ ᱠᱳᱪ ᱱᱟᱯᱟᱭ ᱥᱟᱹᱦᱤᱡ ᱠᱳᱪ ᱵᱟᱭ ᱛᱟᱦᱮᱱᱟ ᱥᱮ ᱢᱤᱫᱴᱟᱝ ᱡᱟᱦᱟᱭ ᱜᱟᱭᱤᱰ ᱡᱚᱫᱤ ᱵᱟᱭ ᱛᱟᱦᱮᱱᱟ ᱚᱱᱠᱟ ᱞᱮᱠᱟ ᱦᱟᱜ ᱠᱷᱮᱞ ᱫᱚ ᱵᱟᱝ ᱜᱟᱱᱚᱜᱼᱟ ᱢᱟᱥᱮ ᱚᱠᱟᱞᱮᱠᱟ ᱞᱮ ᱠᱷᱮᱞᱟ ᱩᱱᱟᱹᱜ ᱵᱟᱝ ᱵᱷᱟᱜᱮ ᱠᱟᱱ ᱛᱟᱞᱮᱭᱟ ᱦᱮᱸ ᱚᱱᱟ ᱦᱮᱸ ᱠᱨᱤᱠᱮᱴ ᱫᱚ ᱢᱟᱡᱷᱮ ᱢᱚᱫᱽᱫᱷᱮ ᱢᱟᱡᱷᱮᱨ ᱢᱚᱫᱽᱫᱷᱮ ᱠᱨᱤᱠᱮᱴ ᱫᱚᱞᱮ ᱠᱷᱮᱞ ᱜᱮᱭᱟ ᱟᱫᱚ ᱦᱟᱜ ᱯᱷᱩᱴᱵᱚᱞ ᱜᱮ ᱵᱮᱥᱤ ᱠᱷᱮᱞ ᱦᱩᱭᱩᱜᱼᱟ ᱦᱮᱸ ᱯᱷᱩᱴᱵᱚᱞ ᱜᱮ ᱯᱨᱮᱠᱴᱤᱥ ᱵᱟᱲᱟ ᱦᱩᱭᱩ ᱜᱮᱭᱟ ᱠᱨᱤᱠᱮᱴ ᱫᱚ ᱩᱱᱟᱹᱜ ᱫᱚ ᱵᱟᱝ ᱦᱳᱭ ᱟᱫᱚ ᱡᱟᱦᱟᱢ ᱞᱟᱹᱭ ᱮᱫ ᱛᱟᱦᱮᱱ ᱡᱚᱫᱤ ᱡᱟᱹᱨᱥᱤ ᱠᱚ ᱚᱱᱠᱟᱠᱷᱟᱱ ᱛᱚ ᱱᱟᱯᱟᱭᱚᱜᱼᱟ ᱪᱮᱫᱟ ᱥᱮ ᱵᱟᱝᱢᱟ ᱡᱟᱦᱟᱛᱤᱱᱟᱹᱜ ᱟᱨᱚ ᱢᱮᱱᱟ ᱟᱠᱟᱫ ᱠᱚᱣᱟ ᱠᱷᱮᱞᱳᱰᱤᱭᱟᱹᱠᱚ ᱡᱟᱦᱟᱭ ᱠᱚᱞᱮ ᱠᱷᱮᱞᱟ ᱢᱟᱱᱮ ᱡᱚᱫᱤ ᱱᱚᱣᱟ ᱠᱚ ᱮᱢ ᱠᱟᱛᱷᱟ ᱞᱟᱹᱭ ᱦᱩᱭᱩᱜᱼᱟ ᱛᱟᱦᱚᱞᱮ ᱩᱱᱠᱩ ᱟᱨᱚ ᱨᱟᱹᱥᱠᱟᱹ ᱠᱚ ᱵᱩᱡᱷᱟᱹᱣᱟ ᱡᱮ ᱡᱮ ᱠᱳᱪᱮ ᱮᱢᱚᱜ ᱠᱟᱱᱟ ᱡᱮ ᱡᱮ ᱪᱮᱫ ᱠᱳᱪ ᱜᱮᱞᱮ ᱮᱢᱟᱭᱼᱟ ᱟᱨ ᱠᱳᱪ ᱮᱢᱚᱜ ᱠᱟᱛᱷᱟᱭ ᱞᱟᱹᱭ ᱮᱫᱟ ᱡᱮ ᱟᱹᱰᱤᱜᱮ ᱨᱟᱹᱥᱠᱟᱹ ᱠᱚ ᱵᱩᱡᱟ ᱦᱮᱸ ᱦᱮᱸ ᱦᱮᱛᱚᱵᱮ ᱛᱟᱞᱚᱦᱮ ᱦᱳᱭ ᱦᱳᱭ ᱛᱟᱞᱚᱦᱮ ᱟᱢ ᱜᱮ ᱛᱤᱥ ᱠᱚᱛᱮ ᱯᱷᱤᱨᱤᱢ ᱛᱟᱦᱮᱱ ᱠᱟᱱᱟ ᱟᱞᱮᱫᱚᱞᱮ

ᱟᱫᱚ ᱟᱢ ᱜᱮ ᱛᱤᱥ ᱠᱚᱨᱮ ᱯᱷᱤᱨᱤᱢ ᱛᱟᱦᱮᱱ ᱠᱟᱱᱟ ᱛᱟᱦᱚᱞᱮ ᱩᱱ ᱦᱤᱞᱟᱹ ᱜᱮ ᱟᱢ ᱛᱤᱥ ᱮᱢ ᱟᱞᱮ ᱯᱷᱤᱨᱤ ᱯᱷᱤᱨᱤ ᱜᱮ ᱢᱮᱱᱟ ᱟᱠᱟ ᱞᱮᱭᱟ ᱡᱩᱫᱤ ᱟᱨᱠᱤᱢ ᱥᱮᱬᱟ ᱦᱟᱞᱮᱭᱟ ᱟᱫᱚ ᱟᱢ ᱟᱢᱟ ᱜᱮ ᱛᱤᱥ ᱥᱚᱢᱚᱭ ᱦᱩᱭᱩ ᱠᱟᱱᱟ ᱞᱟᱹᱭ ᱢᱮ ᱛᱟᱦᱚᱞᱮ ᱠᱷᱟᱱ ᱩᱱᱦᱤᱞᱟᱹᱜ ᱰᱟᱹᱦᱤᱨᱮ ᱡᱚᱛᱚ ᱠᱚ ᱢᱮᱛᱟ ᱠᱚᱣᱟᱧ ᱡᱮ ᱪᱟᱞᱟ ᱡᱚᱛᱚ ᱦᱚᱲ ᱟᱨᱠᱤ ᱯᱨᱮᱠᱴᱤᱥ ᱞᱟᱹᱜᱤᱫ ᱛᱮ

ᱦᱮᱸ ᱦᱮᱸ ᱜᱟᱱᱚᱜ ᱜᱮᱭᱟ ᱚᱱᱟ ᱢᱟ ᱟᱹᱰᱤ ᱱᱟᱯᱟᱭ ᱠᱟᱛᱷᱟ ᱠᱟᱱᱟᱴᱷᱤᱠ ᱜᱮᱭᱟ ᱛᱚᱵᱮ ᱤᱧᱦᱚ ᱡᱟᱦᱟᱛᱤᱱᱟᱹ ᱟᱞᱮᱨᱮᱱ ᱴᱤᱢ ᱠᱚᱦᱚᱧ ᱵᱟᱲᱟᱭ ᱦᱚᱪᱚᱮᱫ ᱠᱚᱣᱟ ᱡᱮᱢ ᱦᱤᱡᱩᱜᱼᱟ ᱦᱮᱸ ᱦᱮᱸ ᱴᱷᱤᱠ ᱴᱷᱤᱠ ᱜᱮᱭᱟ ᱛᱚᱵᱮᱧ ᱢᱮᱛᱟ ᱠᱚᱣᱟ ᱦᱟᱜ ᱴᱷᱤᱠ ᱜᱮᱭᱟ ᱴᱷᱤᱠ ᱜᱮᱭᱟ ᱯᱷᱳᱱ ᱢᱮ ᱦᱟᱜ ᱵᱟᱠᱷᱟᱱ ᱤᱧᱤᱧ ᱯᱷᱳᱱ ᱟᱢᱟ ᱦᱟᱜ